ᱱᱚᱜᱼᱚᱭᱡᱮ ᱵᱷᱳᱴ ᱦᱤᱡᱩᱜ ᱠᱟᱱᱟ ᱵᱷᱳᱴ ᱥᱩᱨᱩᱜ ᱠᱟᱱᱟ ᱱᱚᱜᱼᱚᱭ ᱛᱚ ᱵᱷᱳᱴ ᱥᱩᱨᱩᱜ ᱠᱟᱱᱟ ᱱᱚᱜᱼᱚᱭ ᱛᱚ ᱵᱷᱳᱴ ᱦᱚᱛᱮᱡ ᱛᱮ ᱢᱟᱱᱮ ᱵᱷᱳᱴᱵ ᱦᱚᱛᱮᱡ ᱛᱮ ᱢᱟᱱᱮ ᱟᱭᱢᱟ ᱟᱭᱢᱟ ᱫᱚᱞ ᱢᱮᱱᱟᱜ ᱠᱚᱣᱟ ᱯᱟᱴᱤ ᱢᱮᱱᱟᱜ ᱠᱚᱣᱟ ᱯᱟᱴᱤ ᱢᱟᱱᱮ ᱪᱮᱫ ᱞᱮᱠᱟ ᱴᱤ ᱮᱢ ᱥᱤ ᱵᱤ ᱡᱮ ᱯᱤ ᱥᱤ ᱯᱤ ᱮᱢ ᱠᱚᱝᱜᱨᱮᱥ ᱦᱮᱨᱤᱯᱷᱮᱨᱤ ᱟᱨᱳ ᱚᱱᱮᱠᱜᱩᱞᱟᱹ ᱫᱚᱞ ᱦᱮᱱᱟᱜ ᱠᱚᱣᱟ ᱛᱚ ᱩᱱᱠᱩ ᱠᱚ ᱦᱤᱡᱩᱜ ᱟᱠᱚ ᱟᱭᱩᱵᱽ ᱟᱠᱟᱱ ᱥᱮ ᱚᱲᱟᱜ ᱚᱲᱟᱜ ᱠᱚ ᱦᱤᱡᱩᱜᱼᱟ ᱡᱮ ᱞᱟᱹᱭᱟ ᱟᱠᱚ ᱡᱮ ᱩᱱᱤ ᱢᱮᱱᱟ ᱤᱧ ᱤᱢᱟᱹᱧᱢᱮ ᱦᱟᱱᱤ ᱢᱮᱱᱟ ᱤᱧ ᱤᱢᱟᱹᱧ ᱢᱮ ᱚᱱᱠᱟ ᱠᱚ ᱨᱮᱯᱮᱡᱼᱟ ᱛᱚ ᱚᱱᱟ ᱦᱚᱛᱮᱫ ᱛᱮ ᱟᱞᱮ ᱟᱹᱛᱩ ᱴᱚᱞᱟᱨᱮᱱ ᱦᱚᱲ ᱦᱚᱸ ᱮᱴᱠᱮᱴᱚᱬᱮ ᱫᱚ ᱦᱩᱭᱩᱜ ᱜᱮᱭᱟ ᱮᱴᱠᱮᱴᱚᱬᱮ ᱢᱟᱱᱮ ᱦᱩᱭᱩᱜ ᱜᱮᱭᱟ ᱦᱩᱭ ᱢᱟᱱᱮ ᱵᱷᱟᱹᱞᱤᱜᱮ ᱦᱩᱭᱩᱜᱼᱟ ᱩᱱᱤ ᱦᱚᱸ ᱢᱮᱱᱟ ᱤᱧ ᱤᱢᱟᱹᱧ ᱢᱮ ᱩᱱᱤ ᱢᱮᱱᱟ ᱤᱧ ᱯᱚᱭᱥᱟᱧ ᱮᱢᱟᱢᱟ ᱟᱨ ᱤᱧᱮᱢ ᱤᱢᱟᱹᱧᱟ ᱦᱟᱱᱤ ᱦᱚᱸᱭ ᱢᱮᱱᱟ ᱤᱧ ᱯᱚᱭᱥᱟᱧ ᱮᱢᱟᱢᱟ ᱩᱱᱤ ᱵᱟᱢ ᱵᱟᱢ ᱮᱢᱟᱭ ᱨᱮ ᱡᱷᱩᱠ ᱡᱷᱩᱠᱟᱹᱲᱚᱜ ᱟᱭ ᱤᱱᱟᱹ ᱦᱚᱛᱮᱫ ᱛᱮ ᱟᱞᱮ ᱟᱹᱛᱩ ᱴᱚᱞᱟ ᱨᱮᱦᱚᱸ ᱛᱟᱯᱟᱢ ᱠᱟᱹᱯᱷᱟᱹᱨᱤ ᱟᱹᱰᱤ ᱜᱮ ᱦᱩᱭᱩᱜ ᱜᱮᱭᱟ ᱦᱤᱝᱥᱟᱹ ᱦᱩᱞᱩᱝ ᱵᱟᱞᱮ ᱨᱚᱲ ᱡᱚᱱᱟᱜᱼᱟ ᱟᱹᱰᱤ ᱟᱹᱰᱤ ᱦᱩᱭᱩᱜ ᱜᱮᱭᱟ ᱱᱚᱣᱟ ᱵᱷᱳᱴ ᱦᱚᱛᱮᱫ ᱛᱮ ᱛᱚ ᱚᱠᱚᱭᱮᱢ ᱮᱢᱟᱭᱟ ᱵᱟᱢ ᱮᱢᱟᱭᱟ ᱢᱤᱫ ᱦᱚᱲᱜᱮᱥᱮᱢ ᱮᱢᱟᱭᱟ ᱡᱚᱛᱚ ᱦᱚᱲᱮᱢ ᱮᱢᱟᱭᱟ ᱠᱤ ᱛᱚ ᱚᱱᱟ ᱦᱚᱛᱮᱫ ᱛᱮ ᱟᱹᱰᱤ ᱟᱹᱰᱤ ᱮᱴᱠᱮᱴᱚᱬᱮ ᱟᱞᱮ ᱟᱹᱛᱩ ᱴᱚᱞᱮ ᱨᱮ ᱦᱩᱭᱩᱜ ᱛᱟᱦᱮᱱ ᱜᱮᱭᱟ ᱡᱮ ᱵᱟᱝ ᱦᱩᱭᱜᱼᱟ ᱚᱱᱠᱟ ᱫᱚ ᱵᱟᱝ ᱨᱟᱡᱽᱱᱤᱛᱤ ᱠᱷᱟᱛᱤᱨ ᱛᱮ ᱵᱚᱦᱩᱛ ᱵᱚᱦᱩᱛ ᱚᱥᱟᱱᱛᱤ ᱫᱟᱞ ᱛᱟᱯᱟᱢ ᱠᱟᱹᱯᱷᱟᱹᱨᱤ ᱤᱧ ᱦᱤᱝᱥᱟᱹ ᱦᱩᱞᱩᱝ ᱛᱟᱨᱯᱚᱨᱮ ᱱᱚᱣᱟ ᱫᱟᱞ ᱛᱟᱯᱟᱢ ᱢᱟᱛᱚ ᱦᱩᱭᱩᱜ ᱜᱮᱭᱟ ᱵᱟᱝ ᱦᱩᱭᱫᱚ ᱵᱟᱝ ᱟᱹᱰᱤ ᱟᱹᱰᱤ ᱛᱟᱯᱟᱢ ᱠᱚᱫᱚ ᱦᱩᱭᱩᱜ ᱛᱟᱦᱮᱱᱟ